ᱤᱧᱟᱹᱜ ᱱᱚᱣᱟ ᱵᱤᱫᱽᱫᱟᱹᱜᱟᱲ ᱤᱭᱟᱹ ᱨᱮᱫᱚ ᱢᱮᱱᱟᱜᱼᱟ ᱚᱝᱜᱚᱱᱣᱟᱲᱤ ᱚᱝᱜᱚᱱᱟᱣᱲᱤ ᱠᱷᱚᱱ ᱢᱟᱱᱮ ᱦᱩᱰᱤᱧ ᱠᱷᱚᱱ ᱡᱟᱦᱟᱸ ᱨᱚᱲ ᱠᱚ ᱥᱮᱬᱟᱭᱟ ᱚᱼᱟ ᱠᱷᱚᱱ ᱢᱮᱱᱟᱜᱼᱟ ᱚᱸᱰᱮ ᱠᱷᱚᱱᱟᱜ ᱜᱮ ᱞᱟᱦᱟ ᱯᱳᱭᱞᱳ ᱫᱚᱠᱚ ᱥᱮᱬᱟᱭᱟ ᱛᱟᱨᱯᱚᱨᱮ ᱢᱮᱱᱟᱜᱼᱟ ᱯᱨᱟᱭᱢᱟᱨᱤ ᱤᱥᱠᱩᱞ ᱡᱟᱦᱟᱸ ᱠᱷᱚᱱ ᱳᱣᱟᱱ ᱠᱷᱚᱱ ᱢᱮᱱᱟᱜᱼᱟ ᱯᱷᱳᱨ ᱯᱚᱨᱡᱚᱱᱛᱚ ᱚᱸᱰᱮ ᱦᱚᱸ ᱟᱹᱰᱤ ᱱᱟᱯᱟᱭ ᱛᱮᱠᱚ ᱯᱟᱲᱦᱟᱜ ᱟᱠᱚ ᱥᱮᱬᱟᱭᱟᱠᱚ ᱱᱤᱭᱟᱹ ᱜᱮ ᱵᱤᱫᱽᱫᱟᱹᱜᱟᱲ ᱚᱸᱰᱮ ᱢᱮᱱᱟᱜᱼᱟ ᱯᱨᱟᱭᱢᱟᱨᱤ ᱨᱮᱱᱟᱜ ᱛᱟᱨᱯᱚᱨᱮ ᱯᱷᱳᱨ ᱠᱷᱚᱱᱟᱜ ᱛᱟᱨᱯᱚᱨᱮ ᱯᱷᱟᱹᱭᱤᱵᱽ ᱨᱮᱠᱚ ᱵᱷᱚᱨᱛᱤᱜᱼᱟ ᱦᱟᱭ ᱤᱥᱠᱩᱞ ᱨᱮᱠᱚ ᱪᱟᱞᱟᱜᱼᱟ ᱚᱸᱰᱮ ᱢᱮᱱᱟᱜᱼᱟ ᱴᱮᱱ ᱯᱚᱨᱡᱚᱱᱛᱚ ᱠᱤᱢᱵᱟ ᱚᱠᱟ ᱡᱟᱭᱜᱟ ᱠᱚᱨᱮᱜ ᱫᱚ ᱴᱩᱭᱮᱞᱵᱽ ᱯᱚᱨᱡᱚᱱᱛᱚ ᱢᱮᱱᱟᱜᱼᱟ ᱛᱟᱨᱯᱚᱨᱮ ᱮᱭᱤᱪ ᱮᱥ ᱢᱟᱫᱽᱫᱷᱚᱢᱤᱠ ᱛᱟᱨᱯᱚᱨᱮ ᱢᱮᱱᱟᱜᱼᱟ ᱠᱚᱞᱮᱡᱽ ᱭᱩᱱᱤᱵᱷᱟᱨᱥᱤᱴᱤ ᱠᱚᱞᱮᱡᱽ ᱨᱮᱱ ᱱᱚᱝᱠᱟᱱ ᱥᱚᱵ ᱱᱤᱭᱟᱹ ᱟᱞᱮᱭᱟᱜ ᱥᱚᱵ ᱢᱮᱱᱟᱜᱼᱟ ᱥᱤᱞᱫᱟᱹ ᱥᱤᱞᱫᱟᱹ ᱨᱮ ᱠᱚᱞᱮᱡᱽ ᱢᱮᱱᱟᱜᱼᱟ ᱥᱤᱞᱫᱟᱹ ᱠᱚᱞᱮᱡᱽ ᱨᱮ ᱟᱹᱰᱤ ᱠᱤᱪᱷᱩ ᱢᱮᱱᱟᱜᱼᱟ ᱯᱮᱨᱟ ᱴᱤᱪᱟᱨ ᱠᱚ ᱢᱮᱱᱟᱜ ᱠᱚᱣᱟ ᱛᱟᱨᱯᱚᱨᱮ ᱜᱤᱫᱽᱨᱟᱹ ᱠᱚᱦᱚᱸ ᱟᱹᱰᱤᱜᱟᱱ ᱢᱮᱱᱟᱜ ᱠᱚᱣᱟ ᱯᱟᱪᱥᱥᱳ ᱦᱟᱡᱟᱨ ᱱᱤᱭᱟᱹ ᱠᱚ ᱟᱹᱰᱤ ᱠᱤᱪᱷᱩ ᱢᱮᱱᱟᱜᱼᱟ ᱱᱤᱭᱟᱹ ᱵᱤᱫᱽᱫᱟᱹᱜᱟᱲ ᱨᱮᱱ ᱫᱚ ᱛᱟᱨᱯᱚᱨᱮ ᱢᱮᱱᱟᱜᱼᱟ ᱭᱩᱱᱤᱵᱷᱟᱨᱥᱤᱴᱤ ᱪᱟᱞᱟᱣ ᱞᱮᱱᱠᱷᱟᱱ ᱱᱚᱣᱟ ᱭᱩᱱᱤᱵᱷᱟᱨᱥᱤᱴᱤ ᱫᱚ ᱥᱩᱨ ᱨᱮᱫᱚ ᱵᱟᱹᱪᱩᱜᱼᱟ ᱟᱹᱰᱤ ᱥᱟᱺᱜᱤᱧ ᱛᱮ ᱪᱟᱞᱟᱜ ᱦᱩᱭᱩᱜᱼᱟ ᱡᱷᱟᱲᱜᱨᱟᱢ ᱚᱸᱰᱮᱱᱟᱜ ᱟᱹᱰᱤ ᱠᱤᱪᱷᱩ ᱭᱩᱱᱤᱵᱷᱟᱨᱥᱤᱴᱤ ᱠᱚᱢᱯᱞᱤᱴ ᱠᱤᱢᱵᱟ ᱟᱹᱰᱤ ᱠᱤᱪᱷᱩ ᱢᱮᱱᱟᱜᱼᱟ ᱟᱢ ᱪᱮᱫ ᱛᱮ ᱠᱚᱨᱟᱣ ᱥᱟᱱᱟ ᱢᱮᱭᱟ ᱵᱟᱝ ᱥᱟᱱᱟᱢᱮᱭᱟ ᱟᱹᱰᱤ ᱠᱤᱪᱷᱩ ᱜᱮ ᱧᱮᱞ ᱛᱮᱱᱟᱜ ᱢᱮᱱᱟᱜᱼᱟ ᱟᱹᱰᱤ ᱠᱤᱪᱷᱩᱢ ᱥᱮᱬᱟᱭᱟ ᱱᱤᱭᱟᱹ ᱵᱤᱫᱽᱫᱟᱹᱜᱟᱲᱨᱮ ᱱᱚᱣᱟ ᱵᱤᱫᱽᱫᱟᱹᱜᱟᱲ ᱨᱮᱫᱚ ᱟᱹᱰᱤ ᱠᱤᱪᱷᱩ ᱠᱚᱨᱟᱣ ᱛᱮᱱᱟᱜ ᱢᱮᱱᱟᱜᱼᱟ ᱡᱮᱢᱚᱱ ᱢᱟᱥᱴᱟᱨ ᱢᱮᱱᱟᱜᱼᱟ ᱢᱟᱥᱴᱟᱨ ᱢᱮᱱᱟᱜᱼᱟ ᱵᱤᱼᱮᱰ ᱢᱮᱱᱟᱜᱼᱟ ᱟᱹᱰᱤ ᱠᱤᱪᱷᱩ ᱮᱞ ᱮᱞ ᱵᱤ ᱠᱚ ᱢᱮᱱᱟᱜᱼᱟ ᱛᱟᱨᱯᱚᱨᱮ ᱟᱹᱰᱤ ᱠᱤᱪᱷᱩ ᱠᱚᱨᱟᱣ ᱛᱮᱱᱟᱜ ᱢᱮᱱᱟᱜᱼᱟ ᱡᱟᱦᱟᱸᱭ ᱡᱟᱦᱟᱱᱟᱜ ᱠᱩᱥᱤᱭᱟᱜ ᱟᱢ ᱚᱱᱟᱜᱮ ᱠᱚᱨᱟᱣ ᱫᱟᱲᱮᱭᱟᱜ ᱟᱭ ᱟᱹᱰᱤ ᱠᱤᱪᱷᱩ ᱱᱤᱭᱟᱹ ᱠᱚ ᱠᱚᱨᱟᱣ ᱞᱮᱠᱷᱟᱱ ᱟᱹᱰᱤ ᱥᱩᱡᱳᱜᱽ ᱥᱩᱵᱤᱫᱷᱟ ᱥᱮ ᱱᱤᱡᱮᱨᱟᱜ ᱦᱚᱸ ᱥᱤᱠᱠᱷᱟ ᱦᱩᱭᱩᱜᱼᱟ ᱥᱮ ᱟᱹᱰᱤ ᱠᱤᱪᱷᱩ ᱠᱚᱨᱟᱣ ᱛᱮᱱᱟᱜ ᱢᱮᱱᱟᱜᱼᱟ ᱛᱤᱱᱟᱹᱜ ᱠᱚ ᱢᱟᱥᱴᱟᱨ ᱠᱚ ᱠᱚᱨᱟᱣᱟ ᱚᱠᱚᱭ ᱵᱤ ᱮᱰ ᱮ ᱠᱚᱨᱟᱣᱟ ᱚᱠᱚᱭ ᱦᱚᱭᱛᱳ ᱪᱟᱹᱠᱨᱤ ᱦᱚᱸᱠᱚ ᱧᱟᱢ ᱠᱮᱫᱟ ᱠᱚ ᱠᱤᱢᱵᱟ ᱟᱹᱰᱤ ᱠᱤᱪᱷᱩ ᱟᱹᱰᱤ ᱠᱤᱪᱷᱩ ᱚᱠᱚᱭ ᱦᱚᱭᱛᱳ ᱵᱤᱡᱽᱱᱮᱥ ᱠᱚᱨᱟᱣ ᱠᱮᱫᱟᱭ ᱥᱮ ᱪᱮᱫ ᱱᱚᱣᱟ ᱠᱚ ᱟᱹᱰᱤ ᱠᱤᱪᱷᱩ ᱠᱚᱨᱟᱣ ᱛᱮᱱᱟᱜ ᱢᱮᱱᱟᱜᱼᱟ ᱱᱚᱝᱠᱟ ᱱᱚᱝᱠᱟ ᱟᱹᱰᱤ ᱠᱤᱪᱷᱩ ᱦᱚᱸ ᱟᱹᱰᱤ ᱠᱤᱪᱷᱩ ᱢᱟᱥᱴᱟᱨᱤ ᱚᱠᱚᱭ ᱪᱟᱹᱠᱨᱤ ᱠᱟᱛᱮ ᱦᱚᱸ ᱟᱹᱰᱤ ᱠᱤᱪᱷᱩ ᱠᱚᱨᱟᱣᱫᱟᱭ ᱠᱤᱝᱵᱟ ᱟᱹᱰᱤ ᱠᱤᱪᱷᱩ ᱢᱮᱱᱟᱜᱼᱟ ᱱᱚᱣᱟ ᱥᱩᱨ ᱠᱚᱨᱮ ᱵᱤ ᱮᱰ ᱠᱚᱨᱟᱣ ᱠᱟᱛᱮ ᱵᱤ ᱮᱰ ᱠᱚᱨᱟᱣ ᱠᱟᱛᱮ ᱢᱮᱫᱽᱱᱤᱯᱩᱨ ᱨᱮᱦᱚᱸ ᱢᱮᱱᱟᱜᱼᱟ ᱵᱟᱸᱠᱩᱲᱟ ᱟᱹᱰᱤ ᱠᱤᱪᱷᱩ ᱟᱹᱰᱤ ᱡᱟᱭᱜᱟ ᱨᱮ ᱢᱮᱱᱟᱜᱼᱟ ᱡᱟᱦᱟᱸᱭ ᱡᱟᱦᱟᱸ ᱨᱮᱜᱮ ᱠᱚᱨᱟᱣ ᱥᱟᱱᱟᱭᱟ ᱚᱸᱰᱮᱜᱮ ᱠᱚᱨᱟᱣ ᱟᱭ ᱠᱤᱱᱛᱩ ᱥᱩᱨ ᱨᱮᱫᱚ ᱡᱷᱟᱲᱜᱨᱟᱢ ᱨᱮᱜᱮ ᱢᱮᱱᱟᱜᱼᱟ ᱟᱹᱰᱤ ᱠᱤᱪᱷᱩ ᱠᱚᱨᱟᱣ ᱛᱮᱱᱟᱜ ᱢᱮᱱᱟᱜᱼᱟ ᱚᱸᱰᱮ ᱦᱚᱸ ᱡᱟᱦᱟᱸᱭ ᱡᱟᱦᱟᱸ ᱠᱩᱥᱤᱭᱟᱜ ᱼᱟᱭ ᱚᱱᱟ ᱠᱚ ᱱᱤᱭᱟᱹ ᱵᱤᱫᱽᱫᱟᱹᱜᱟᱲ ᱨᱮᱫᱚ ᱟᱹᱰᱤ ᱱᱟᱯᱟᱭ ᱱᱟᱯᱟᱭ ᱡᱷᱚᱛᱚ ᱠᱤᱪᱷᱩ ᱜᱮ ᱢᱮᱱᱟᱜᱼᱟ